ᱛᱮᱦᱮᱧ ᱞᱮᱠᱟᱱ ᱫᱤᱱᱨᱮ ᱵᱷᱟᱨᱚᱛ ᱨᱮᱭᱟᱜ ᱠᱤᱪᱷᱩ ᱥᱚᱢᱚᱥᱥᱟ ᱠᱚ ᱢᱮᱱᱟᱜᱼᱟ ᱚᱱᱟ ᱥᱚᱢᱥᱥᱟ ᱢᱩᱫᱽᱨᱮ ᱡᱟᱦᱟᱴᱟᱜ ᱯᱨᱚᱛᱷᱚᱢᱚᱛᱚ ᱥᱚᱢᱚᱥᱥᱟ ᱤᱧ ᱟᱰᱮᱯᱟᱥᱮ ᱨᱤᱧ ᱧᱮᱞ ᱧᱟᱢᱮᱜ ᱠᱟᱱ ᱚᱱᱟ ᱫᱚ ᱦᱩᱭᱩᱜ ᱠᱟᱱᱟ ᱵᱤᱨ ᱵᱩᱨᱩ ᱢᱟᱱᱮ ᱵᱤᱨ ᱵᱩᱨᱩ ᱨᱮ ᱫᱟᱨᱮ ᱢᱟᱨᱮ ᱠᱚ ᱜᱮᱛ ᱠᱟᱛᱮᱜ ᱚᱵᱚᱥᱛᱷᱟ ᱠᱚ ᱠᱷᱟᱨᱟᱯ ᱜᱚᱜ ᱠᱟᱱᱟ ᱪᱮᱫᱟᱜ ᱡᱮ ᱵᱤᱨ ᱠᱚ ᱫᱟᱨᱮ ᱠᱚ ᱜᱮᱛ ᱠᱟᱛᱮᱜ ᱚᱸᱰᱮ ᱞᱟᱹᱴᱩ ᱞᱟᱹᱴᱩ ᱚᱲᱟᱜ ᱠᱚ ᱵᱮᱱᱟᱣᱫᱟ ᱫᱤᱠᱩ ᱚᱸᱰᱮ ᱡᱟᱭᱜᱟ ᱠᱚ ᱦᱟᱛᱟᱣ ᱫᱟ ᱟᱨ ᱠᱚ ᱵᱮᱱᱟᱣᱫᱟ ᱚᱱᱮ ᱡᱮ ᱵᱤᱨ ᱠᱚ ᱱᱚᱥᱴᱚᱭᱮᱫ ᱠᱟᱱ ᱟᱨ ᱚᱱᱮ ᱵᱤᱨ ᱱᱚᱥᱴᱚ ᱠᱟᱛᱮᱜ ᱡᱟᱦᱟᱴᱟᱜ ᱢᱤᱫᱴᱟᱱ ᱵᱷᱟᱹᱜᱤ ᱦᱟᱣᱟ ᱵᱟ ᱚᱠᱥᱤᱡᱮᱱ ᱦᱤᱡᱩᱜ ᱠᱟᱱ ᱛᱟᱦᱮᱸᱜ ᱤᱱᱟᱹ ᱠᱤᱱᱛᱩ ᱵᱟᱝ ᱦᱤᱡᱩᱜ ᱠᱟᱱᱟ ᱟᱨ ᱯᱞᱟᱥ ᱦᱩᱭᱩᱜ ᱠᱟᱱᱟ ᱡᱮ ᱚᱸᱰᱮ ᱡᱟᱦᱟᱴᱟᱜ ᱚᱲᱟᱜ ᱵᱮᱱᱟᱣᱫᱟ ᱚᱸᱰᱮ ᱮᱢᱱᱤ ᱥᱮᱢᱱᱤ ᱚᱲᱟᱜ ᱫᱚ ᱵᱟᱠᱚ ᱵᱮᱱᱟᱣ ᱫᱟ ᱚᱸᱰᱮ ᱯᱷᱮᱠᱴᱳᱨᱤ ᱠᱚ ᱵᱮᱱᱟᱣᱫᱟ ᱚᱱᱟ ᱯᱷᱮᱠᱴᱳᱨᱤ ᱵᱮᱱᱟᱣ ᱠᱟᱨᱚᱱᱛᱮ ᱚᱸᱰᱮ ᱠᱷᱚᱱ ᱯᱨᱚᱪᱩᱨ ᱨᱚᱠᱚᱢᱟᱜ ᱯᱚᱞᱤᱭᱩᱥᱚᱱ ᱢᱟᱱᱮ ᱡᱚᱞ ᱫᱷᱩᱥᱚᱱ ᱦᱩᱭᱩᱜ ᱠᱟᱱᱟ ᱵᱟᱭᱩ ᱫᱷᱩᱥᱚᱱ ᱦᱩᱭᱩᱜ ᱠᱟᱱᱟ ᱡᱚᱞ ᱫᱷᱩᱥᱚᱱ ᱦᱩᱭᱩᱜ ᱠᱟᱱᱟ ᱟᱨ ᱱᱤᱭᱟᱹ ᱠᱚᱛᱮ ᱡᱚᱛᱚᱣᱟᱜ ᱜᱮ ᱠᱷᱟᱨᱟᱯᱚᱜ ᱠᱟᱱᱟ ᱟᱨ ᱯᱚᱨᱚᱵᱚᱨᱛᱤ ᱜᱟᱱ ᱥᱚᱢᱚᱭᱨᱮ ᱡᱟ ᱧᱮᱞᱚᱜᱚᱜ ᱠᱟᱱᱟ ᱡᱮ ᱪᱮᱫᱟᱜ ᱡᱮ ᱜᱟᱰᱟ ᱨᱮᱭᱟᱜ ᱫᱟᱜ ᱠᱚ ᱵᱮᱵᱚᱦᱟᱨ ᱦᱚᱲ ᱫᱚ ᱟᱞᱮ ᱜᱮ ᱛᱚ ᱥᱚᱢᱚᱥᱥᱟ ᱱᱤᱥᱪᱳᱭ ᱟᱞᱮ ᱦᱚᱲ ᱠᱚᱣᱟᱜ ᱦᱩᱭᱩᱜᱼᱟ ᱟᱨ ᱢᱤᱫᱴᱟᱝ ᱠᱟᱛᱷᱟ ᱦᱩᱭᱩᱜ ᱠᱟᱱᱟ ᱱᱤᱭᱟᱹ ᱜᱷᱟᱱᱮ ᱠᱤᱪᱷᱩ ᱥᱮᱨᱢᱟᱨᱮ ᱡᱟᱦᱟᱸ ᱠᱚ ᱛᱷᱚᱲᱟ ᱩᱞᱴᱟᱹᱣ ᱤᱧ ᱧᱮᱞ ᱧᱟᱢ ᱠᱟᱜ ᱚᱱᱟ ᱫᱚ ᱦᱩᱭᱩᱜ ᱠᱟᱱᱟ ᱡᱮᱢᱚᱱ ᱡᱟᱦᱟᱴᱟᱜ ᱴᱷᱤᱠ ᱥᱚᱢᱚᱭ ᱨᱮ ᱵᱟᱭ ᱥᱤᱛᱩᱝ ᱠᱟᱜ ᱡᱮᱢᱚᱱ ᱡᱮᱢᱚᱱ ᱥᱤᱛᱩᱝ ᱫᱤᱱ ᱛᱚᱠᱷᱚᱱ ᱥᱮᱨᱚᱠᱚᱢ ᱵᱟᱭ ᱥᱤᱛᱩᱝ ᱠᱟᱫᱟ ᱛᱚᱠᱷᱚᱱ ᱜᱷᱟᱱᱮ ᱵᱚᱨᱥᱟᱭᱮᱫᱟ ᱟᱨ ᱮᱴᱟᱜ ᱡᱮᱢᱚᱱ ᱱᱤᱛᱚᱜ ᱵᱚᱨᱥᱟ ᱫᱤᱱ ᱪᱟᱞᱟᱜ ᱠᱟᱱᱟ ᱠᱤᱱᱛᱩ ᱱᱤᱛᱚᱜ ᱵᱚᱨᱥᱟ ᱫᱤᱱᱨᱮ ᱫᱟᱜ ᱫᱚ ᱚᱠᱚᱨ ᱫᱟᱜ ᱫᱚ ᱴᱷᱤᱠ ᱢᱚᱛᱚ ᱵᱟᱭ ᱫᱟᱜ ᱮᱫᱟ ᱜᱷᱟᱱᱮ ᱛᱷᱚᱲᱟ ᱛᱷᱲᱟ ᱜᱟᱱᱮ ᱫᱟᱜ ᱫᱟ ᱟᱨ ᱜᱷᱟᱱᱮ ᱥᱤᱛᱩᱝ ᱮᱫᱟ ᱢᱟᱱᱮ ᱛᱷᱚᱲᱟ ᱱᱤᱭᱟᱹ ᱠᱚᱫᱤᱱ ᱨᱮᱭᱟᱜ ᱡᱟᱦᱟᱸ ᱠᱚ ᱡᱟᱦᱟᱸ ᱠᱚ ᱥᱮᱨᱢᱟᱨᱮ ᱡᱟᱦᱟᱸ ᱠᱚ ᱧᱮᱞ ᱧᱟᱢᱚᱜ ᱠᱟᱱ ᱛᱚ ᱛᱷᱚᱲᱟ ᱩᱞᱴᱟᱹᱣ ᱜᱮ ᱦᱩᱭ ᱟᱠᱟᱱᱟ ᱟᱨ ᱱᱤᱭᱟᱹ ᱨᱮᱭᱟᱜ ᱟᱥᱚᱞ ᱠᱟᱨᱚᱱ ᱫᱚ ᱦᱩᱭᱩᱜ ᱠᱟᱱᱟ ᱱᱚᱜᱼᱚᱭ ᱡᱮ ᱟᱵᱚ ᱦᱚᱲᱜᱮ ᱪᱮᱫᱟᱜ ᱡᱮ ᱟᱵᱚ ᱦᱚᱲ ᱜᱮ ᱡᱟᱦᱟᱸ ᱴᱟᱜ ᱫᱟᱨᱮ ᱠᱚ ᱢᱟᱜ ᱠᱟᱱ ᱢᱤᱫᱴᱮᱡ ᱟᱥᱚᱞ ᱠᱟᱛᱷᱟ ᱦᱩᱭᱩᱜ ᱠᱟᱱᱟ ᱯᱚᱨᱤᱵᱮᱥ ᱡᱚᱫᱤ ᱴᱷᱤᱠ ᱴᱷᱟᱠ ᱵᱟᱝ ᱛᱟᱦᱮᱱ ᱠᱷᱟᱱ ᱠᱳᱱᱳ ᱫᱤᱱᱦᱚᱸ ᱡᱟᱦᱟᱸᱴᱟᱜ ᱯᱚᱨᱤᱵᱮᱥ ᱠᱷᱚᱱ ᱡᱟᱦᱟᱸᱴᱟᱜ ᱮᱢ ᱟᱥᱟᱜ ᱠᱟᱱᱟ ᱡᱮᱢᱚᱱ ᱴᱷᱤᱠ ᱥᱚᱢᱚᱭᱨᱮ ᱫᱟᱜ ᱵᱟ ᱥᱤᱛᱩᱝ ᱵᱟ ᱨᱟᱵᱟᱝ ᱱᱤᱭᱟᱹ ᱠᱚᱫᱚ ᱠᱳᱱᱳ ᱫᱤᱱᱜᱮ ᱵᱟᱝ ᱧᱟᱢᱚᱜᱚᱜᱼᱟ ᱛᱚ ᱱᱤᱭᱟᱹ ᱠᱚᱫᱚ ᱡᱚᱛᱣᱟᱜ ᱜᱮ ᱟᱵᱚᱣᱟᱜ ᱦᱟᱛᱨᱮ ᱢᱮᱱᱟᱜ ᱠᱟᱫᱟ ᱛᱚ ᱱᱤᱭᱟᱹ ᱠᱚ ᱡᱚᱛᱚᱣᱟᱜ ᱜᱮ ᱡᱟᱛᱮ ᱯᱚᱨᱤᱵᱮᱥ ᱫᱷᱩᱥᱚᱱ ᱠᱚ ᱵᱟᱝ ᱦᱩᱭᱩᱜ ᱚᱱᱟᱚ ᱡᱚᱛᱚ ᱧᱮᱞ ᱦᱩᱭᱩᱜᱼᱟ ᱚᱱᱟ ᱠᱚ ᱡᱚᱛᱚ ᱴᱷᱤᱠ ᱛᱟᱦᱮᱸ ᱞᱮᱱᱠᱷᱟᱱ ᱡᱚᱛᱚᱣᱟᱜ ᱜᱮ ᱢᱚᱡᱽ ᱜᱮ ᱦᱩᱭᱩᱜᱼᱟ ᱟᱨ ᱢᱤᱫᱴᱮᱱ ᱠᱟᱛᱷᱟᱧ ᱫᱤᱥᱟᱹ ᱠᱟᱫᱟ ᱚᱱᱟ ᱫᱚ ᱦᱩᱭᱩᱜ ᱠᱟᱱᱟ ᱱᱤᱭᱟᱹ ᱥᱚᱢᱚᱭᱨᱮ ᱡᱮᱢᱚᱱ ᱟᱞᱮ ᱚᱱᱮ ᱥᱟᱭᱤᱰ ᱨᱮ ᱜᱟᱰᱟ ᱠᱚ ᱢᱮᱱᱟᱜ ᱠᱟᱫᱟ ᱠᱤᱱᱛᱩ ᱜᱟᱰᱟ ᱫᱤᱠᱛᱷᱮᱠᱮ ᱦᱚᱸ ᱚᱸᱰᱮ ᱠᱷᱚᱱ ᱜᱤᱛᱤᱞ ᱠᱚ ᱟᱹᱰᱤ ᱟᱸᱴ ᱠᱳᱸᱵᱽᱲᱳ ᱠᱟᱱᱟ ᱛᱟᱨᱯᱚᱨ ᱦᱟᱥᱟ ᱠᱚ ᱟᱵᱚ ᱵᱩᱨᱩ ᱡᱟᱧ ᱧᱮᱞ ᱧᱟᱢᱮᱜ ᱠᱟᱱ ᱵᱩᱨᱩ ᱠᱚ ᱡᱚᱛᱚ ᱠᱚ ᱢᱟᱜ ᱠᱷᱟᱹᱫᱞᱤ ᱪᱟᱵᱟᱭ ᱮᱫᱟ ᱛᱚ ᱱᱤᱭᱟᱹ ᱠᱚᱫᱚ ᱯᱚᱨᱤᱵᱮᱥ ᱨᱮᱭᱟᱜ ᱯᱨᱚᱵᱷᱟᱵ ᱯᱟᱲᱟᱜ ᱠᱟᱱᱟ ᱟᱨ ᱚᱱᱟ ᱤᱭᱟᱹᱛᱮ ᱩᱱᱟᱹᱜ ᱢᱚᱡᱽ ᱵᱟᱝ ᱵᱩᱡᱷᱟᱹᱜ ᱠᱟᱱᱟ ᱢᱟᱱᱮ ᱡᱚᱛᱚ ᱠᱤᱪᱷᱩ ᱴᱷᱤᱠ ᱴᱷᱟᱠ ᱥᱚᱢᱚᱭᱨᱮ ᱵᱟᱝ ᱦᱩᱭᱩᱜ ᱠᱟᱱᱟ ᱛᱚ ᱱᱤᱭᱟᱹ ᱠᱚᱜᱮ ᱠᱟᱛᱷᱟ ᱫᱚ ᱛᱟᱦᱮᱸ ᱠᱟᱱᱟ